ᱦᱮᱸ ᱢᱚᱡᱽᱜᱮ ᱢᱤᱱᱟᱹᱧᱟ ᱱᱟᱯᱟᱭ ᱜᱮ ᱢᱤᱱᱟᱹᱧᱟ ᱥᱚᱨᱚᱥᱚᱛᱤ ᱟᱢ ᱪᱮᱫᱞᱮᱠᱟ ᱢᱮᱱᱟᱢᱟ ᱳ ᱛᱤᱦᱤᱧ ᱫᱚ ᱛᱤᱦᱤᱧ ᱫᱩᱧ ᱦᱟᱛᱟᱣ ᱛᱟᱢᱟ ᱪᱷᱚᱵᱤ ᱟᱸᱠᱟᱣ ᱠᱞᱟᱥ ᱢᱚᱡᱽᱜᱮ ᱫᱟᱜ ᱛᱮ ᱨᱚᱝ ᱛᱮ ᱢᱚᱡᱽᱜᱮ ᱪᱷᱚᱵᱤ ᱟᱸᱠᱟᱣ ᱚᱪᱚ ᱚᱱᱟ ᱠᱞᱟᱥᱤᱧ ᱦᱟᱛᱟᱣᱟ ᱳ ᱚᱱᱟ ᱯᱚᱨᱮ ᱫᱩᱧ ᱦᱟᱛᱟᱣ ᱛᱟᱢᱟ ᱡᱮᱢᱚᱱ ᱟᱵᱚ ᱥᱟᱱᱛᱟᱞᱤ ᱯᱟᱹᱨᱥᱤ ᱨᱮᱱᱟᱜ ᱟᱭᱢᱟ ᱜᱚᱴᱟᱝ ᱞᱟᱭᱼᱞᱟᱠᱪᱟᱨ ᱯᱚᱨᱚᱵᱽ ᱯᱟᱹᱞᱤ ᱦᱮᱱᱟᱜ ᱛᱟᱵᱚᱱᱟ ᱡᱮᱢᱚᱱ ᱵᱟᱦᱟ ᱥᱚᱨᱦᱟᱭ ᱵᱟᱯᱞᱟ ᱡᱟᱦᱟᱸᱨᱮᱫᱚ ᱢᱚᱡᱽᱜᱮ ᱵᱚᱱ ᱮᱱᱮᱡᱼᱟ ᱥᱤᱨᱤᱧ ᱦᱚᱸ ᱡᱩᱫᱟᱹ ᱜᱮ ᱦᱮᱱᱟᱜ ᱛᱟᱵᱚᱱᱟ ᱮᱱᱮᱡ ᱦᱚᱸ ᱡᱩᱫᱟᱹ ᱜᱮ ᱦᱮᱱᱟᱜ ᱛᱟᱵᱚᱱᱟ ᱟᱨ ᱥᱚᱨᱦᱟᱭ ᱨᱮᱦᱚᱸ ᱚᱱᱠᱟ ᱜᱮ ᱡᱮᱢᱚᱱ ᱢᱟᱹᱡᱷᱤ ᱛᱷᱟᱱ ᱥᱮᱫ ᱫᱚ ᱫᱩᱨᱩᱢᱡᱟᱜ ᱵᱚᱱ ᱥᱤᱨᱤᱧᱟ ᱟᱨ ᱚᱝᱠᱟ ᱜᱮ ᱵᱷᱟᱜᱽ ᱵᱷᱟᱜᱽ ᱦᱮᱱᱟᱜ ᱛᱟᱵᱚᱱᱟ ᱥᱤᱨᱤᱧ ᱦᱚᱸ ᱟᱨ ᱵᱟᱯᱞᱟ ᱨᱮᱦᱚᱸ ᱡᱮᱢᱚᱱ ᱦᱚᱸᱜᱼᱚᱭ ᱦᱮᱱᱟᱜ ᱛᱟᱵᱩᱱᱟ ᱥᱤᱨᱤᱧ ᱡᱮᱢᱚᱱ ᱠᱩᱲᱤ ᱠᱚᱲᱟ ᱠᱚ ᱮᱱᱮᱡ ᱥᱤᱨᱤᱧᱚᱜᱼᱟ ᱫᱚᱝ ᱢᱚᱡᱽᱜᱮ ᱛᱟᱹᱨᱭᱟᱹ ᱵᱟᱱᱟᱢ ᱱᱤᱭᱟᱹᱛᱮ ᱚᱱᱟ ᱫᱚᱧ ᱮᱦᱚᱵᱟ ᱪᱟᱹᱴᱴᱟ ᱠᱷᱚᱱᱟᱜ ᱤᱧ ᱥᱩᱨᱩᱭ ᱛᱟᱢᱟ ᱩᱥᱟᱹᱨᱟ ᱛᱮ ᱰᱟᱹᱵᱽᱨᱟᱹ ᱠᱟᱛᱮᱫ ᱡᱚᱢ ᱵᱟᱲᱟ ᱠᱟᱛᱮᱢ ᱦᱤᱡᱩᱜᱚᱜᱼᱟ ᱪᱟᱹᱴᱴᱟ ᱠᱷᱚᱱᱟᱜ ᱥᱩᱨᱩᱭ ᱛᱟᱢᱟ ᱦᱮᱸ ᱪᱷᱚᱴᱟᱧ ᱢᱩᱪᱟᱹᱫ ᱛᱟᱢᱟ ᱟᱪᱪᱷᱟ ᱴᱷᱤᱠᱟᱹᱱ ᱜᱮᱭᱟ ᱢᱟ ᱡᱚᱦᱟᱨ ᱜᱮ ᱦᱮᱸ